ᱟᱞᱮ ᱥᱮᱫ ᱱᱚᱛᱮ ᱡᱚᱛᱚ ᱨᱚᱠᱚᱢ ᱯᱷᱚᱥᱚᱞ ᱫᱚ ᱦᱩᱭᱩ ᱫᱚ ᱦᱩᱭᱩᱜᱼᱟ ᱢᱳᱴᱟᱢᱩᱴᱤ ᱠᱤᱱᱛᱩ ᱟᱹᱰᱤ ᱠᱟᱡᱟᱠ ᱫᱚ ᱵᱟᱝ ᱦᱩᱭᱩᱜᱼᱟ ᱟᱨ ᱵᱟᱝ ᱦᱩᱭᱩᱜ ᱨᱮᱭᱟᱜ ᱠᱟᱨᱚᱱ ᱫᱚ ᱦᱩᱭᱩᱜ ᱠᱟᱱᱟ ᱟᱞᱮ ᱥᱮᱫ ᱫᱚ ᱫᱟᱜᱡᱟᱹᱥᱛᱤ ᱵᱟᱹᱱᱩᱜᱼᱟ ᱟᱨ ᱱᱚᱣᱟ ᱫᱟᱜ ᱡᱟᱹᱥᱛᱤ ᱵᱟᱹᱱᱩᱜ ᱠᱟᱨᱚᱱ ᱛᱮ ᱵᱚᱨᱥᱟ ᱠᱟᱞ ᱥᱚᱢᱚᱭ ᱦᱚᱸ ᱡᱟᱹᱥᱛᱤ ᱵᱟᱭ ᱫᱟᱜᱟ ᱟᱨ ᱚᱱᱟ ᱠᱟᱨᱚᱱ ᱛᱮ ᱯᱩᱠᱷᱨᱤ ᱠᱚᱦᱚᱸ ᱵᱟᱝ ᱯᱮᱨᱮᱡᱚᱜᱼᱟ ᱚᱱᱟ ᱯᱩᱠᱷᱨᱤ ᱯᱮᱨᱮᱡ ᱛᱟᱦᱮᱸ ᱞᱮᱱᱠᱷᱟᱡ ᱫᱚ ᱱᱚᱜᱼᱚᱸᱭ ᱱᱚᱜᱼᱚᱸᱭ ᱛᱩᱲᱤ ᱠᱚ ᱥᱮ ᱜᱩᱦᱩᱢ ᱠᱚᱞᱮ ᱮᱨ ᱫᱟᱲᱮᱭᱟᱜᱼᱟ ᱛᱩᱲᱤ ᱞᱮ ᱮᱨ ᱫᱟᱲᱮ ᱞᱮᱱᱠᱷᱟᱡ ᱛᱩᱲᱤ ᱥᱩᱱᱩᱢ ᱞᱮᱱ ᱚᱲᱟᱜ ᱨᱮᱭᱟᱜ ᱞᱮᱱ ᱥᱩᱱᱩᱢ ᱫᱚ ᱡᱚᱢ ᱫᱚ ᱵᱷᱟᱜᱮ ᱜᱮᱭᱟ ᱚᱲᱟᱜ ᱨᱮᱭᱟᱜ ᱞᱮᱱ ᱥᱩᱱᱩᱢ ᱡᱚᱢ ᱠᱟᱛᱮᱫ ᱫᱚ ᱦᱚᱲᱢᱚ ᱠᱚᱨᱮᱱᱟᱜ ᱡᱟᱦᱟᱱ ᱠᱷᱚᱛᱤ ᱵᱟᱝ ᱦᱩᱭᱩᱜᱼᱟ ᱟᱨ ᱠᱤᱨᱤᱧ ᱥᱩᱱᱩᱢ ᱵᱚᱱ ᱡᱚᱢᱫᱟ ᱱᱚᱣᱟ ᱫᱚ ᱱᱚᱜᱼᱚᱸᱭ ᱞᱟᱡ ᱠᱚᱨᱮᱱᱟᱜ ᱟᱭᱢᱟ ᱨᱚᱠᱚᱢ ᱥᱚᱢᱚᱥᱥᱟ ᱦᱩᱭᱩᱜ ᱠᱟᱱᱟ ᱚᱱᱟ ᱠᱤᱨᱤᱧ ᱥᱩᱱᱩᱢ ᱨᱮᱫᱚ ᱟᱭᱢᱟ ᱨᱚᱠᱚᱢ ᱟᱭᱢᱟ ᱠᱤᱪᱷᱩ ᱠᱚ ᱢᱮᱥᱟᱞᱫᱟ ᱟᱫᱚ ᱫᱟᱜ ᱡᱚᱫᱤ ᱢᱚᱡᱽ ᱛᱮ ᱛᱟᱦᱮᱸ ᱞᱮᱱᱠᱷᱟᱡ ᱛᱟᱦᱚᱞᱮ ᱛᱩᱲᱤ ᱪᱟᱥ ᱜᱮ ᱵᱷᱟᱜᱮ ᱢᱚᱛᱚᱱ ᱛᱮ ᱦᱩᱭ ᱞᱮᱱᱠᱷᱟᱡ ᱫᱚ ᱵᱷᱟᱹᱜᱤ ᱦᱩᱭ ᱠᱚᱜᱼᱟ ᱪᱮᱫᱟᱜ ᱡᱮ ᱛᱩᱲᱤ ᱥᱩᱱᱩᱢ ᱫᱚ ᱚᱲᱟᱜ ᱨᱮ ᱡᱚᱢ ᱦᱩᱭᱩᱜᱼᱟ ᱟᱨ ᱱᱚᱣᱟᱜᱮ ᱡᱟᱛᱮ ᱢᱚᱡᱽ ᱦᱩᱭᱩᱜᱼᱟ ᱦᱚᱲᱢᱚᱨᱮ ᱞᱟᱹᱜᱤᱫ ᱛᱮ ᱟᱨ ᱡᱟᱦᱟᱱᱟᱜ ᱞᱟᱡ ᱠᱚᱨᱮᱱᱟᱜ ᱡᱟᱦᱟᱱ ᱚᱥᱩᱵᱤᱫᱷᱟ ᱠᱚᱫᱚ ᱵᱟᱝ ᱦᱩᱭᱩᱜᱼᱟ